ᱤᱧᱟᱹᱜ ᱚᱞ ᱨᱮᱭᱟᱜ ᱠᱚᱢᱤ ᱫᱚ ᱢᱮᱱᱟᱜ ᱜᱮᱭᱟ ᱩᱱᱟᱹᱜ ᱱᱟᱯᱟᱭ ᱥᱟᱺᱦᱤᱡ ᱵᱟᱹᱧ ᱚᱞ ᱫᱟᱲᱮᱭᱟᱜᱼᱟ ᱛᱤ ᱨᱮᱭᱟᱜ ᱚᱞ ᱦᱚᱸ ᱪᱮᱦᱨᱟ ᱵᱟᱹᱧ ᱚᱞ ᱫᱟᱲᱮᱭᱟᱜᱼᱟ ᱦᱚᱲ ᱠᱚ ᱞᱮᱠᱟ ᱱᱟᱯᱟᱭ ᱱᱟᱯᱟᱭ ᱵᱟᱹᱧ ᱚᱞ ᱫᱟᱲᱮᱭᱟᱜᱼᱟ ᱚᱞ ᱠᱟᱛᱮ ᱟᱹᱰᱤ ᱫᱤᱱ ᱯᱚᱨᱮ ᱤᱧ ᱦᱚᱸ ᱡᱟᱦᱟᱸ ᱠᱚᱫᱚ ᱵᱟᱹᱧ ᱩᱨᱩᱢ ᱫᱟᱲᱮᱭᱟᱜᱼᱟ ᱯᱩᱭᱞᱩ ᱠᱷᱚᱥᱲᱟ ᱚᱞ ᱨᱮ ᱟᱹᱰᱤ ᱫᱷᱟᱣ ᱥᱩᱫᱷᱟᱹᱨ ᱦᱩᱭ ᱠᱟᱱᱟ ᱟᱹᱰᱤ ᱫᱷᱟᱣ ᱤᱧ ᱥᱩᱫᱷᱟᱹᱨᱟ ᱛᱚᱵᱮ ᱮᱱᱟᱝ ᱤᱧᱟᱹᱜ ᱠᱤᱪᱷᱩ ᱨᱮ ᱦᱚᱸ ᱛᱤ ᱨᱮᱭᱟᱜ ᱚᱱᱚᱞ ᱚᱞ ᱱᱟᱯᱟᱭ ᱧᱚᱜ ᱧᱮᱞᱚᱜᱼᱟ ᱚᱞ ᱚᱞᱛᱮ ᱟᱹᱰᱤ ᱫᱷᱟᱣ ᱚᱞ ᱞᱮᱠᱷᱟᱱ ᱚᱞ ᱦᱚᱸ ᱱᱟᱯᱟᱭ ᱧᱚᱜ ᱧᱮᱞᱚᱜᱚ ᱟ ᱡᱟᱦᱟᱱ ᱠᱷᱚᱥᱲᱟ ᱚᱞ ᱨᱮ ᱤᱧ ᱫᱚ ᱢᱟᱪᱮᱫᱟᱜ ᱯᱚᱨᱟᱢᱚᱥ ᱜᱮᱧ ᱦᱟᱛᱟᱣᱟ